ᱦᱮᱸ ᱟᱞᱮ ᱜᱷᱟᱨᱚᱸᱡᱽ ᱨᱮᱦᱚᱸ ᱯᱟᱹᱦᱤᱞᱨᱮ ᱡᱚᱢᱟᱱᱟ ᱨᱮ ᱢᱳᱵᱟᱭᱤᱞ ᱵᱟᱝ ᱛᱟᱦᱮᱸ ᱠᱟᱱᱟ ᱜᱷᱟᱹᱲᱤ ᱵᱟᱝ ᱛᱟᱦᱮᱸ ᱠᱟᱱᱟ ᱟᱨ ᱥᱚᱢᱚᱭ ᱧᱮᱞ ᱨᱮᱭᱟᱜ ᱚᱱᱠᱟᱱ ᱩᱯᱟᱹᱭ ᱜᱮ ᱵᱟᱝ ᱛᱟᱦᱮᱸ ᱠᱟᱱᱟ ᱚᱱᱟ ᱚᱠᱛᱮ ᱨᱮ ᱟᱞᱮ ᱫᱚ ᱥᱮᱨᱢᱟ ᱨᱮᱱ ᱤᱯᱤᱞ ᱧᱮᱞ ᱛᱮᱜᱮ ᱟᱸᱜᱟᱜ ᱠᱟᱱᱟ ᱥᱮ ᱧᱤᱫᱟᱹᱣᱟᱜ ᱥᱚᱢᱚᱭ ᱛᱤᱱᱟᱹᱜ ᱦᱩᱭᱱᱟ ᱚᱱᱟ ᱤᱯᱤᱞ ᱧᱮᱞ ᱛᱮᱜᱮ ᱞᱮ ᱵᱩᱡᱮᱫ ᱛᱟᱦᱮᱸᱜᱼᱟ ᱢᱮᱱᱠᱷᱟᱱ ᱱᱤᱛᱚᱜ ᱫᱚ ᱡᱚᱛᱚ ᱦᱚᱲ ᱴᱷᱮᱱ ᱜᱷᱟᱹᱲᱤ ᱦᱩᱭᱱᱟ ᱢᱳᱵᱟᱭᱤᱞ ᱦᱩᱭᱱᱟ ᱥᱚᱢᱚᱭ ᱧᱮᱞ ᱨᱮᱭᱟᱜ ᱟᱭᱢᱟ ᱰᱷᱮᱹᱨ ᱥᱟᱫᱷᱚᱱ ᱦᱩᱭᱱᱟ ᱚᱱᱠᱷᱟᱹᱛᱤᱨ ᱱᱤᱛᱚᱜ ᱫᱚ ᱤᱯᱤᱞ ᱫᱚ ᱠᱚᱢ ᱜᱮᱠᱚ ᱧᱮᱞᱮᱫ ᱠᱚᱣᱟ ᱥᱮ ᱵᱟᱝᱠᱚ ᱧᱮᱞᱮᱫ ᱠᱚᱣᱟ ᱚᱱᱟ ᱫᱚ ᱟᱠᱚᱣᱟᱜ ᱜᱷᱟᱹᱲᱤ ᱥᱮ ᱢᱳᱵᱟᱭᱤᱞ ᱨᱮᱭᱟᱜ ᱥᱚᱢᱚᱭ ᱨᱮᱱᱟᱜ ᱤᱭᱟᱹ ᱛᱮᱜᱮ ᱵᱟᱠᱚ ᱧᱮᱞᱮᱫ ᱠᱚᱣᱟ ᱢᱮᱱᱠᱷᱟᱱ ᱥᱮᱫᱟᱭ ᱡᱩᱜᱽ ᱨᱮ ᱤᱧ ᱦᱚᱧ ᱧᱮᱞ ᱠᱟᱫ ᱠᱚᱣᱟ ᱵᱩᱰᱷᱤ ᱯᱟᱨᱠᱚᱢᱮ ᱥᱤᱫᱩᱵ ᱞᱮᱱᱠᱷᱟᱱ ᱟᱞᱮ ᱫᱚ ᱢᱟᱛᱚᱠᱚᱢ ᱦᱟᱞᱟᱝ ᱞᱮ ᱪᱟᱞᱟᱜ ᱠᱟᱱ ᱛᱟᱦᱮᱸᱫᱼᱟ ᱥᱮ ᱵᱷᱩᱨᱠᱟᱹᱜ ᱤᱯᱤᱞ ᱧᱮᱞᱛᱮ ᱟᱞᱮ ᱞᱮ ᱵᱩᱡᱟ ᱱᱤᱛᱚᱜ ᱫᱚ ᱟᱜᱟᱜ ᱠᱟᱱᱟ ᱥᱮᱫ ᱢᱚᱦᱰᱟᱣ ᱠᱟᱱᱟ ᱱᱚᱝᱠᱟ ᱞᱮᱠᱟᱛᱮ ᱤᱧ ᱫᱚ ᱱᱩᱠᱩ ᱥᱮᱨᱢᱟ ᱤᱯᱤᱞ ᱧᱮᱞ ᱦᱮᱣᱟ ᱦᱚᱸ ᱦᱮᱱᱟᱜᱼᱟ ᱟᱨ ᱱᱤᱛ ᱦᱚᱸ ᱧᱮᱞ ᱴᱷᱤᱠ ᱠᱚᱣᱟ ᱡᱮ ᱧᱤᱫᱟᱹ ᱨᱮᱭᱟᱜ ᱱᱤᱛᱚᱜ ᱛᱤᱱᱟᱹᱜ ᱥᱚᱢᱚᱭ ᱦᱩᱭᱩᱜ ᱠᱟᱱᱟ ᱡᱮ ᱟᱫᱷᱟ ᱛᱟᱞᱟ ᱧᱤᱫᱟᱹ ᱦᱩᱭ ᱠᱟᱱᱟ ᱥᱮ ᱟᱹᱣᱩᱨᱤᱭᱟᱜᱼᱟ ᱟᱸᱜᱟ ᱥᱮ ᱧᱤᱫᱟᱹ ᱜᱷᱟᱴᱟᱣᱱᱟ ᱚᱱᱟ ᱠᱚ ᱤᱯᱤᱞ ᱧᱮᱞ ᱛᱮᱜᱮ ᱱᱤᱛᱚᱜ ᱦᱚᱧ ᱞᱟᱹᱭ ᱫᱟᱲᱮᱭᱟᱜᱼᱟ ᱥᱮ ᱥᱮᱫᱟᱭ ᱨᱮᱱ ᱢᱟᱨᱮ ᱦᱟᱯᱲᱟᱢ ᱠᱚ ᱱᱩᱠᱩ ᱦᱚᱸ ᱠᱚ ᱞᱟᱹᱭ ᱫᱟᱲᱮᱭᱟᱜᱼᱟ ᱟᱫᱚ ᱱᱚᱣᱟ ᱠᱚ ᱱᱤᱛᱚᱜ ᱡᱚᱢᱟᱱᱟ ᱨᱮᱫᱚ ᱩᱱᱟᱹᱜ ᱫᱚ ᱵᱟᱝ ᱵᱮᱵᱚᱦᱟᱨᱚᱜ ᱠᱟᱱᱟ ᱟᱨ ᱵᱟᱠᱚ ᱧᱮᱞᱮᱫ ᱠᱚᱣᱟ ᱟᱨ ᱩᱱᱠᱩᱣᱟᱜ ᱤᱯᱤᱞ ᱧᱮᱞ ᱨᱮᱭᱟᱜ ᱥᱚᱢᱚᱭ ᱦᱚᱸ ᱵᱟᱝ ᱞᱟᱹᱠᱛᱤᱜ ᱠᱟᱱᱟ